ᱟᱪᱪᱷᱟ ᱟᱯᱮ ᱢᱟᱞᱫᱟ ᱦᱚᱱᱚᱛ ᱨᱮᱱ ᱥᱟᱱᱛᱟᱲ ᱠᱚ ᱪᱮᱫ ᱪᱮᱫ ᱠᱚᱠᱚ ᱪᱟᱥᱫᱟ ᱟᱨ ᱚᱠᱟ ᱥᱚᱢᱚᱭ ᱠᱚ ᱪᱟᱥᱫᱟ ᱚᱱᱟ ᱠᱟᱹᱴᱤᱡ ᱞᱟᱹᱭ ᱢᱮ ᱟᱞᱮ ᱢᱟᱞᱫᱟ ᱦᱚᱱᱚᱛ ᱨᱮᱫᱚ ᱢᱟᱱᱮ ᱵᱤᱵᱷᱤᱱᱱᱚ ᱨᱚᱠᱚᱢ ᱪᱟᱥ ᱦᱩᱭᱩᱜ ᱠᱟᱱᱟ ᱡᱮᱢᱚᱱᱠᱤ ᱵᱚᱨᱥᱟ ᱨᱮᱫᱚ ᱦᱳᱲᱳᱞᱮ ᱨᱚᱦᱚᱭ ᱵᱟᱲᱟᱭᱟ ᱦᱳᱲᱳ ᱨᱚᱦᱚᱭ ᱨᱟᱠᱟᱵ ᱵᱟᱲᱟ ᱠᱟᱛᱮᱫ ᱫᱚ ᱟᱹᱞᱩ ᱠᱚᱞᱮ ᱪᱟᱥ ᱵᱟᱲᱟᱭ ᱜᱮᱭᱟ ᱟᱹᱞᱩ ᱜᱩᱦᱩᱢ ᱛᱩᱲᱤ ᱱᱚᱣᱟ ᱠᱚ ᱡᱤᱱᱤᱥ ᱞᱮ ᱪᱟᱥ ᱵᱟᱲᱟᱭ ᱜᱮᱭᱟ ᱟᱨ ᱱᱚᱣᱟ ᱟᱹᱞᱩ ᱨᱟᱠᱟᱵ ᱵᱟᱲᱟ ᱠᱟᱛᱮᱫ ᱫᱚ ᱡᱮᱢᱚᱱ ᱠᱤ ᱯᱟᱴ ᱡᱮᱢᱚᱱ ᱠᱤ ᱯᱟᱴ ᱟᱨ ᱦᱩᱭᱩᱜ ᱠᱟᱱᱟ ᱡᱚᱱᱰᱨᱟ ᱦᱚᱸᱠᱚ ᱨᱚᱦᱚᱭ ᱵᱟᱲᱟᱭ ᱜᱮᱭᱟ ᱟᱨ ᱱᱟᱱᱟ ᱨᱚᱠᱚᱢ ᱵᱤᱵᱷᱤᱱᱱᱚ ᱨᱚᱠᱚᱢ ᱪᱟᱥᱼᱵᱟᱥ ᱦᱩᱭ ᱵᱟᱲᱟᱜ ᱜᱮᱭᱟ ᱡᱮᱢᱚᱱ ᱟᱞᱮ ᱱᱚᱣᱟ ᱢᱟᱞᱫᱟ ᱦᱚᱱᱚᱛ ᱨᱮᱫᱚ ᱡᱮᱢᱚᱱ ᱩᱞ ᱵᱟᱜᱟᱱ ᱨᱮᱱᱟᱜ ᱦᱚᱸ ᱪᱟᱥ ᱢᱮᱱᱟᱜᱼᱟ ᱩᱞ ᱵᱟᱜᱟᱱ ᱫᱚ ᱱᱮᱛᱟᱨ ᱥᱤᱡᱤᱱ ᱩᱞ ᱠᱚ ᱡᱚᱜ ᱠᱟᱱᱟ ᱟᱨ ᱱᱟᱯᱟᱭ ᱱᱟᱯᱟᱭ ᱡᱤᱱᱤᱥ ᱦᱚᱸ ᱪᱟᱥᱚᱜ ᱠᱟᱱᱟ ᱚᱱᱟᱜᱮ